ᱤᱧ ᱡᱟᱦᱟᱸ ᱜᱮ ᱟᱵᱚ ᱥᱟᱱᱛᱟᱲᱤ ᱟᱠᱷᱲᱟ ᱨᱮᱱᱟᱜ ᱩᱲᱤᱥᱥᱟ ᱵᱤᱦᱟᱨ ᱵᱮᱝᱜᱚᱞ ᱟᱥᱟᱢ ᱟᱨ ᱵᱟᱝ ᱡᱟᱦᱟᱸ ᱜᱮ ᱱᱟᱜ ᱟᱵᱚ ᱱᱚᱣᱟ ᱵᱷᱟᱨᱚᱛ ᱵᱷᱤᱛᱨᱤ ᱨᱮ ᱢᱮᱱᱟᱜᱼᱟ ᱚᱱᱟ ᱵᱷᱤᱛᱨᱤ ᱠᱷᱚᱱ ᱤᱧ ᱫᱚ ᱥᱟᱱᱛᱟᱲᱤ ᱱᱤᱭᱩᱡᱽ ᱪᱮᱱᱮᱞ ᱜᱮ ᱵᱤᱥᱛᱤ ᱫᱚᱧ ᱯᱚᱥᱚᱱᱫᱟᱜᱼᱟ ᱟᱨ ᱚᱱᱟ ᱨᱮᱱᱟᱜ ᱜᱮ ᱱᱟᱜ ᱤᱧᱫᱚ ᱵᱤᱥᱛᱤ ᱠᱟᱛᱮ ᱦᱚᱸᱧ ᱥᱟᱵᱽᱥᱠᱨᱟᱭᱤᱵᱟ ᱪᱮᱫᱟᱜ ᱥᱮ ᱚᱱᱟ ᱨᱮᱫᱚ ᱟᱵᱚᱣᱟᱜ ᱱᱮᱛᱟᱨ ᱟᱹᱰᱤ ᱞᱮᱠᱟᱱ ᱱᱟᱣᱟ ᱱᱟᱣᱟ ᱱᱤᱭᱩᱡᱽ ᱵᱟᱝ ᱠᱷᱚᱵᱚᱨ ᱟᱸᱡᱚᱢᱚᱜ ᱠᱟᱱᱟ ᱚᱠᱟ ᱫᱤᱥᱚᱢ ᱨᱮ ᱚᱠᱟ ᱞᱮᱠᱟ ᱢᱮᱱᱟᱜ ᱠᱚᱣᱟ ᱟᱵᱚᱨᱮᱱ ᱦᱚᱲ ᱠᱚ ᱛᱤᱱᱟᱹᱜ ᱮᱴᱠᱮᱴᱚᱬᱮ ᱨᱮ ᱥᱮ ᱛᱤᱱᱟᱹᱜ ᱨᱟᱹᱥᱠᱟᱹᱨᱮ ᱡᱷᱚᱛᱚ ᱞᱮᱠᱟᱱ ᱠᱷᱚᱵᱚᱨ ᱚᱸᱰᱮ ᱠᱷᱚᱱᱜᱮ ᱵᱟᱰᱟᱭᱚᱜ ᱠᱟᱱᱟ ᱱᱮᱛᱟᱨ ᱢᱟ ᱫᱤᱥᱚᱢᱨᱮ ᱟᱹᱰᱤ ᱞᱮᱠᱟᱱ ᱟᱹᱨᱤᱪᱟᱹᱞᱤ ᱦᱚᱲ ᱢᱮᱱᱟᱜ ᱵᱚᱱᱟ ᱚᱠᱚᱭ ᱫᱚ ᱫᱟᱜ ᱨᱮᱠᱚ ᱵᱚᱦᱟᱜ ᱠᱟᱱᱟ ᱚᱠᱚᱭ ᱫᱚ ᱥᱤᱛᱩᱝ ᱛᱮᱠᱚ ᱞᱚᱜ ᱠᱟᱱᱟ ᱚᱠᱚᱭᱟᱜ ᱚᱲᱟᱜ ᱨᱮᱯᱩᱫᱚᱜ ᱠᱟᱱᱟ ᱚᱠᱚᱭᱟᱜ ᱪᱮᱫ ᱪᱤᱠᱟᱹᱜ ᱠᱟᱱᱟ ᱡᱷᱚᱛᱚ ᱞᱮᱠᱟᱱ ᱱᱤᱭᱩᱡᱽ ᱟᱵᱚᱣᱟᱜ ᱥᱟᱱᱛᱷᱟᱞᱤ ᱱᱤᱭᱩᱡᱽ ᱨᱮ ᱦᱤᱡᱩᱜ ᱠᱟᱱᱟ ᱚᱠᱟ ᱨᱮᱫᱚ ᱥᱚᱨᱠᱟᱨ ᱥᱟᱞᱟᱜ ᱵᱚᱱ ᱱᱮᱭᱟᱜ ᱠᱟᱱᱟ ᱚᱠᱟ ᱨᱮᱫᱚ ᱟᱵᱚ ᱟᱵᱚ ᱡᱷᱟᱹᱛᱤᱠ ᱠᱚ ᱥᱟᱞᱟᱜ ᱦᱚᱸᱵᱚᱱ ᱱᱮᱭᱟᱜ ᱠᱟᱱᱟ ᱤᱠᱷᱟᱹᱱ ᱡᱷᱚᱛᱚ ᱞᱮᱠᱟᱱ ᱱᱤᱭᱩᱡᱽ ᱟᱵᱚᱣᱟᱜ ᱥᱟᱱᱛᱟᱲᱤ ᱟᱠᱷᱲᱟ ᱨᱮ ᱟᱸᱡᱚᱢᱚᱜ ᱠᱟᱱᱟ ᱟᱨ ᱚᱱᱟᱛᱮ ᱜᱷᱟᱱᱮᱜᱮ ᱤᱧ ᱫᱚᱧ ᱢᱮᱱᱟ ᱥᱟᱱᱛᱟᱲᱤ ᱟᱠᱷᱲᱟ ᱵᱟᱝ ᱥᱟᱱᱛᱟᱲᱤ ᱱᱤᱭᱩᱡᱽ ᱡᱟᱦᱟᱸ ᱜᱮ ᱢᱮᱱᱟᱜᱼᱟ ᱤᱧ ᱫᱚ ᱚᱱᱟᱜᱮ ᱟᱹᱰᱤ ᱯᱚᱥᱚᱱᱫᱽ ᱚᱱᱟᱛᱮ ᱵᱤᱥᱮᱥ ᱠᱟᱛᱮᱫ ᱤᱧᱫᱚ ᱥᱟᱱᱛᱟᱲᱤ ᱱᱤᱭᱩᱡᱽ ᱵᱟᱝ ᱥᱟᱱᱛᱟᱲᱤ ᱪᱮᱱᱮᱞ ᱜᱮ ᱨᱮᱜᱮᱧ ᱥᱟᱵᱽᱥᱠᱨᱟᱭᱤᱵ ᱫᱚ ᱵᱤᱥᱛᱤ ᱠᱟᱛᱮᱧ ᱮᱢ ᱟᱠᱟᱜᱼᱟ ᱚᱱᱟ ᱦᱚᱸ ᱱᱮᱛᱟᱨᱢᱟ ᱜᱚᱴᱟ ᱯᱚᱱᱚᱛ ᱨᱮᱱᱟᱜ ᱟᱞᱟᱠ ᱟᱞᱟᱠ ᱤᱭᱟᱹ ᱨᱮᱜᱮ ᱧᱟᱢᱚᱜ ᱠᱟᱱᱟ ᱩᱲᱤᱥᱥᱟ ᱨᱮᱱᱟᱜ ᱵᱷᱮᱜᱟᱨ ᱡᱷᱟᱲᱠᱷᱚᱸᱰ ᱨᱮᱱᱟᱜ ᱵᱷᱮᱜᱟᱨ ᱵᱮᱝᱜᱚᱞ ᱨᱮᱱᱟᱜ ᱵᱷᱮᱜᱟᱨ ᱟᱥᱟᱢ ᱨᱮᱱᱟᱜ ᱵᱷᱮᱜᱟᱨ ᱢᱚᱱᱤᱯᱩᱨ ᱵᱷᱮᱜᱟᱨ ᱡᱟᱦᱟᱸ ᱜᱮ ᱢᱮᱱᱟᱜᱼᱟ ᱡᱷᱚᱛᱚ ᱜᱮ ᱵᱷᱮᱜᱟᱨ ᱵᱷᱮᱜᱟᱨ ᱪᱮᱱᱮᱞ ᱛᱟᱠᱚ ᱢᱮᱱᱟᱜᱼᱟ ᱩᱱᱠᱩ ᱪᱮᱱᱮᱞ ᱜᱮ ᱤᱧᱫᱚ ᱵᱤᱥᱛᱤ ᱠᱟᱛᱮ ᱟᱸᱡᱚᱢ ᱥᱟᱹᱱᱟᱹᱧᱟ ᱟᱨ ᱩᱱᱠᱩᱜᱮ ᱤᱧ ᱫᱚᱧ ᱥᱟᱵᱽᱥᱠᱨᱟᱭᱤᱵᱮᱫ ᱠᱚ ᱛᱟᱵᱚᱱᱟ